ᱦᱮᱞᱳ ᱪᱮᱫ ᱠᱚᱯᱮ ᱠᱟᱹᱢᱤᱭᱫᱟ ᱤᱧ ᱜᱮᱪᱚ ᱤᱭᱟᱹ ᱵᱤᱱᱚᱭ ᱫᱟ ᱵᱟᱹᱦᱩ ᱵᱟᱢ ᱵᱩᱡᱷᱟᱹᱣ ᱴᱷᱤᱠᱤᱧ ᱠᱟᱱᱟ ᱵᱟᱠᱷᱟᱱ ᱫᱚ ᱟᱭᱢᱟ ᱫᱤᱱ ᱯᱚᱨᱮ ᱪᱟᱞᱟᱜ ᱤᱧ ᱢᱮᱱᱮᱜᱼᱟ ᱦᱟᱭᱨᱮ ᱥᱤᱛᱩᱝ ᱥᱩᱡᱚᱭᱤᱡ ᱜᱤᱫᱽᱨᱟᱹ ᱦᱚᱸ ᱦᱟᱭᱨᱮ ᱠᱤᱱ ᱨᱩᱭᱟᱹᱜ ᱠᱟᱱᱟ ᱥᱤᱛᱩᱝ ᱜᱚᱨᱚᱢ ᱞᱟᱡᱽ ᱠᱚ ᱜᱮᱥᱚᱜ ᱠᱟᱱ ᱛᱟᱹᱠᱤᱱᱟ ᱪᱮᱫ ᱠᱚᱯᱮ ᱡᱚᱢ ᱵᱟᱲᱟᱭᱮᱫᱟ ᱩᱱᱟᱹᱜ ᱥᱤᱛᱩᱝ ᱫᱚ ᱦᱮᱸ ᱮᱱᱛᱮᱫ

ᱤᱭᱟᱹ ᱟᱫᱚ ᱪᱮᱫ ᱠᱚᱯᱮ ᱡᱚᱢ ᱵᱟᱲᱟᱭᱮᱫᱟ ᱩᱱᱟᱹᱜ ᱜᱚᱨᱚᱢ ᱨᱮᱫᱚ ᱪᱮᱫ ᱠᱚᱯᱮ ᱡᱚᱢ ᱮᱫᱟ ᱩᱱᱟᱹᱜ ᱜᱚᱨᱚᱢ ᱨᱮᱫᱚ ᱚ ᱟᱲᱟᱜ ᱵᱷᱟᱡᱟ ᱫᱟᱜ ᱢᱟᱹᱲᱤ ᱦᱮᱸ ᱞᱮᱵᱩ ᱟᱨ ᱪᱤᱱᱤ ᱠᱤᱨᱤᱧ ᱠᱟᱜᱯᱮ ᱵᱟᱠᱷᱟᱱ ᱫᱚ ᱥᱚᱥᱟ ᱦᱚᱸ ᱡᱚᱢ ᱦᱩᱭᱩᱜᱚᱜᱼᱟ ᱥᱚᱥᱟ ᱡᱚᱢ ᱢᱟᱠᱚ ᱢᱮᱱᱮᱫ ᱠᱟᱱ ᱢᱮᱱᱮᱫ ᱠᱟᱱ ᱠᱚ ᱟᱞᱚᱯᱮ ᱛᱟᱦᱮᱱᱟ ᱟᱨ ᱤᱭᱟᱹ ᱠᱚ ᱥᱟᱹᱛᱩ ᱫᱟᱜ ᱦᱮᱸ ᱞᱚᱥᱥᱤ ᱠᱚ ᱧᱩᱭᱯᱮ ᱟᱨ ᱤᱭᱟᱹ ᱛᱩᱨᱢᱩᱡᱽ ᱠᱚ ᱵᱟᱠᱷᱟᱱ ᱫᱚ ᱟᱨ ᱚᱱᱟ ᱟᱹᱞᱩ ᱫᱚ ᱟᱹᱰᱤ ᱠᱟᱡᱟᱠ ᱫᱚ ᱟᱞᱚᱯᱮ ᱡᱚᱢᱟ ᱩᱱᱟᱹᱜ ᱜᱚᱨᱚᱢ ᱫᱚ ᱛᱚᱵᱮ ᱢᱤᱫ ᱜᱷᱟᱹᱲᱤᱡ ᱛᱮ ᱨᱩᱣᱟᱹ ᱠᱚ ᱧᱟᱧᱟᱢ ᱠᱟᱱᱟ ᱞᱟᱡ ᱠᱚ ᱯᱷᱩᱞᱟᱹᱜ ᱠᱟᱱᱟ ᱱᱩᱠᱩ ᱜᱤᱫᱽᱨᱟᱹ ᱠᱚ ᱟᱹᱰᱤ ᱥᱟᱵᱽᱫᱷᱟᱱᱛᱮ ᱫᱚᱦᱚ ᱠᱚᱢ ᱥᱚᱡᱟᱭ ᱥᱤᱛᱩᱝ ᱜᱚᱨᱚᱢ ᱛᱮ ᱢᱤᱫ ᱜᱷᱟᱹᱲᱤᱡ ᱛᱮ ᱨᱩᱣᱟᱹ ᱧᱟᱢᱮᱫ ᱠᱚᱣᱟ ᱦᱮᱸ

ᱵᱟᱠᱷᱟᱱ ᱫᱚ ᱟᱨ ᱚᱱᱮ ᱥᱚᱥᱟ ᱨᱮᱫᱚ ᱢᱟᱱᱮ ᱤᱭᱟᱹ ᱢᱮᱱᱟᱜᱼᱟ ᱵᱟᱝ ᱥᱚᱥᱟ ᱫᱚ ᱢᱟᱱᱮ ᱫᱟᱜ ᱡᱤᱱᱤᱥ ᱠᱟᱱᱟ ᱫᱟᱜ ᱦᱮᱱᱟᱜ ᱟᱹᱰᱤ ᱠᱟᱡᱟᱠ ᱟᱫᱚᱠᱚ ᱢᱮᱱᱫᱟ ᱥᱚᱥᱟ ᱟᱹᱰᱤ ᱠᱟᱡᱟᱠ ᱡᱚᱢ ᱯᱮ ᱥᱚᱥᱟ ᱠᱚ ᱛᱩᱨᱢᱩᱡᱽ ᱠᱚ ᱞᱚᱥᱥᱤ ᱠᱚ ᱧᱩᱭ ᱯᱮ ᱦᱚᱲᱢᱚ ᱡᱟᱛᱮ ᱥᱚᱵᱽᱥᱚᱢᱳᱭ ᱴᱷᱟᱱᱰᱟ ᱛᱟᱦᱮᱱᱚᱜ ᱴᱷᱤᱠ ᱜᱮᱭᱟ